ᱤᱧ ᱵᱟᱝᱠᱤ ᱠᱷᱚᱱᱤᱧ ᱢᱮᱱᱮᱫᱼᱟ ᱤᱧ ᱟᱢ ᱴᱷᱮᱱ ᱠᱷᱚᱱ ᱯᱟᱥᱯᱳᱨᱴ ᱞᱟᱹᱜᱤᱫ ᱤᱧ ᱮᱯᱞᱟᱭ ᱞᱮᱜᱼᱟ ᱤᱧ ᱱᱤᱱᱟᱹᱜ ᱛᱟᱹᱨᱤᱠᱷ ᱪᱟᱞᱟᱜ ᱨᱮᱱᱟᱜ ᱢᱮᱱᱟᱜ ᱛᱤᱧᱟᱹ ᱮᱱᱠᱷᱟᱱ ᱪᱮᱫ ᱞᱮᱠᱟᱨᱮ ᱵᱟᱭ ᱦᱩᱭ ᱠᱟᱱᱟ ᱟᱨ ᱱᱤᱱᱟᱹᱜ ᱢᱟ ᱛᱟᱹᱨᱤᱠᱷ ᱢᱟ ᱥᱮᱴᱮᱨ ᱦᱩᱭ ᱟᱠᱟᱱ ᱛᱤᱧᱟᱹ ᱟᱨ ᱱᱤᱛᱚᱜ ᱢᱟ ᱪᱟᱞᱟᱜ ᱨᱮᱱᱟᱜ ᱮᱱᱠᱷᱟᱱ ᱪᱮᱫ ᱞᱮᱠᱟᱨᱮ ᱵᱟᱭ ᱦᱩᱭ ᱠᱟᱱᱟ ᱦᱳᱭ ᱤᱱᱟᱹ ᱡᱚᱦᱚᱜ ᱤᱧ ᱤᱭᱟᱹ ᱟᱠᱟᱜ ᱢᱮᱱᱠᱷᱟᱱ ᱢᱟ ᱪᱮᱫ ᱞᱮᱠᱟᱨᱮ ᱵᱟᱹᱧ ᱥᱮᱱ ᱫᱟᱲᱮᱭᱟᱜᱼᱟ ᱚᱸᱰᱮ ᱢᱟ ᱦᱮᱸ ᱚᱱᱟ ᱯᱟᱥᱯᱳᱨᱴ ᱵᱟᱢ ᱵᱮᱱᱟᱣ ᱟᱠᱟᱫ ᱠᱷᱟᱱ ᱟᱨ ᱪᱮᱫ ᱞᱮᱠᱟᱨᱤᱧ ᱥᱮᱱ ᱫᱟᱲᱮᱭᱟᱜᱼᱟ ᱤᱧ ᱢᱟ ᱪᱟᱞᱟᱜ ᱥᱟᱱᱟᱧ ᱠᱟᱱᱟ ᱟᱨ ᱚᱸᱰᱮ ᱢᱟ ᱱᱤᱛᱚᱜ ᱠᱟᱹᱢᱤ ᱢᱮᱱᱟᱜᱼᱟ ᱮᱱᱠᱷᱟᱱ ᱪᱮᱫ ᱞᱮᱠᱟᱨᱮ ᱟᱨᱤᱧ ᱪᱟᱞᱟᱜᱼᱟ ᱮᱱᱠᱷᱟᱱ ᱛᱤᱱᱟᱹᱜ ᱫᱤᱱ ᱠᱷᱟᱱ ᱜᱮ ᱦᱩᱭᱩᱜᱼᱟ ᱛᱤᱱᱟᱹᱜ ᱫᱤᱱ ᱠᱷᱟᱱ ᱜᱮ ᱮᱱᱠᱷᱟᱱ ᱚᱱᱟ ᱢᱟ ᱰᱮᱴ ᱯᱟᱨᱚᱢ ᱞᱮᱱᱠᱷᱟᱱ ᱢᱟ ᱦᱟᱱᱛᱮ ᱦᱚᱸ ᱵᱟᱹᱧ ᱥᱮᱱ ᱫᱟᱲᱮᱭᱟᱜ ᱫᱚ ᱦᱮᱸ ᱦᱟᱱᱛᱮ ᱦᱚᱸ ᱵᱟᱹᱧ ᱥᱮᱱ ᱫᱟᱲᱮᱭᱟᱜᱼᱟ ᱵᱟᱠᱷᱟᱱ ᱤᱭᱟᱹ ᱦᱚᱸ ᱟᱢ ᱵᱮᱱᱟᱣ ᱢᱮ ᱛᱤᱱᱟᱹᱜ ᱫᱤᱱ ᱠᱷᱚᱱ ᱤᱭᱟᱹᱭ ᱠᱟᱱᱟᱢ ᱵᱮᱱᱟᱣ ᱧᱚᱜ ᱟᱹᱧ ᱢᱮ ᱪᱤᱠᱟᱹᱛᱮ ᱢᱟᱱᱮ ᱟᱨ ᱚᱱᱮ ᱥᱟᱺᱜᱤᱧ ᱪᱟᱞᱟᱜ ᱪᱮ ᱮᱱᱠᱷᱟᱱ ᱫᱚ ᱚᱱᱟ ᱵᱟᱢ ᱵᱮᱱᱟᱣ ᱞᱮᱠᱷᱟᱱ ᱵᱟᱭ ᱜᱟᱱᱚᱜᱼᱟ ᱟᱢ ᱤᱭᱟᱹ ᱠᱟᱛᱮᱫ ᱮᱢ ᱡᱟᱦᱟᱸ ᱞᱮᱠᱟᱨᱮ ᱨᱤᱠᱟᱹ ᱠᱟᱛᱮᱫ ᱵᱮᱱᱟᱣ ᱤᱧ ᱢᱮ